ᱤᱧᱟᱜ ᱧᱩᱛᱩᱢ ᱫᱚ ᱯᱚᱨᱤᱢᱚᱞ ᱢᱟᱱᱰᱤ ᱤᱧ ᱫᱚ ᱦᱟᱭᱟᱨ ᱥᱮᱠᱮᱱᱰᱮᱨᱮᱧ ᱮᱢ ᱟᱠᱟᱫᱟ ᱯᱚᱱᱰᱤᱛ ᱨᱟᱹᱜᱷᱩᱱᱛᱷ ᱢᱩᱨᱢᱩ ᱟᱵᱟᱥᱤᱠ ᱵᱤᱫᱽᱫᱭᱟᱞᱚᱭ ᱠᱷᱚᱱ ᱟᱨ ᱜᱨᱮᱡᱩᱣᱮᱴ ᱫᱚᱹᱧ ᱠᱚᱨᱟᱣ ᱟᱠᱟᱫᱟ ᱵᱟᱸᱠᱩᱲᱟ ᱡᱮᱜᱮᱛ ᱵᱤᱨᱫᱟᱹᱜᱟᱲ ᱠᱷᱚᱱ ᱟᱨ ᱱᱟᱦᱟᱜ ᱫᱚ ᱵᱟᱸᱠᱩᱲᱟ ᱡᱮᱜᱮᱛ ᱵᱤᱨᱫᱟᱹᱜᱟᱲ ᱨᱮ ᱥᱟᱱᱛᱟᱲᱤ ᱛᱮ ᱮᱢᱮᱧ ᱠᱚᱨᱟᱣ ᱮᱫᱟ